ᱡᱷᱟᱲᱜᱨᱟᱢ ᱦᱚᱱᱚᱛ ᱥᱤᱞᱫᱟᱹ ᱫᱤᱥᱚᱢ ᱚᱲᱜᱳᱫᱟ ᱟᱛᱳ ᱡᱟᱦᱟᱸ ᱯᱟᱴᱟᱵᱤᱫᱟᱹ ᱧᱩᱛᱩᱢ ᱛᱮ ᱩᱪᱷᱟᱹᱱ ᱟᱠᱟᱱᱟ ᱚᱱᱟ ᱥᱟᱸᱜᱷᱟᱨ ᱴᱷᱟᱶ ᱟᱭᱢᱟ ᱦᱚᱲ ᱠᱚ ᱥᱮᱞᱮᱫᱚᱜᱼᱟ ᱡᱟᱦᱟᱸ ᱫᱚ ᱜᱳᱴᱟ ᱫᱤᱥᱚᱢ ᱥᱟᱸᱜᱷᱟᱨ ᱨᱮᱱ ᱦᱚᱲ ᱠᱚ ᱦᱤᱡᱩᱜᱼᱟ ᱚᱱᱟ ᱤᱧ ᱦᱩᱧ ᱧᱮᱞ ᱟᱠᱟᱫᱟ ᱥᱮ ᱚᱱᱟ ᱯᱩᱲᱥᱤ ᱟᱛᱳ ᱠᱚᱨᱮᱜ ᱠᱩᱞᱤ ᱠᱩᱞᱤ ᱠᱟᱛᱮᱜ ᱤᱧ ᱧᱟᱢ ᱠᱟᱫᱟ